ᱦᱮᱸ ᱤᱧ ᱱᱚᱝᱠᱟ ᱟᱭᱢᱟ ᱡᱟᱭᱜᱟ ᱨᱮᱜᱮ ᱥᱟᱸᱜᱷᱟᱨ ᱞᱟᱹᱜᱤᱫ ᱛᱮ ᱤᱧ ᱪᱟᱞᱟᱜ ᱫᱩᱧ ᱠᱩᱨᱩᱢᱩᱴᱩ ᱟᱠᱟᱜ ᱜᱮᱭᱟ ᱢᱮᱱᱠᱷᱟᱱ ᱦᱟᱹᱞᱤ ᱜᱮᱦᱟᱸᱜ ᱤᱧ ᱟᱨ ᱵᱮᱥ ᱠᱚᱭᱮᱠᱫᱤᱱ ᱛᱟᱭᱚᱢ ᱜᱮᱦᱟᱸᱜ ᱤᱧ ᱥᱮᱱᱚᱜ ᱨᱮᱱᱟᱜ ᱤᱧ ᱤᱪᱪᱷᱟ ᱠᱟᱫᱟ ᱥᱟᱸᱜᱷᱟᱨ ᱞᱟᱹᱜᱤᱫ ᱫᱚ ᱚᱱᱟ ᱫᱚ ᱦᱩᱭᱩᱜ ᱠᱟᱱᱟ ᱫᱤᱜᱷᱟ ᱟᱨ ᱫᱤᱜᱷᱟ ᱫᱚᱵᱚᱱ ᱵᱟᱲᱟᱭ ᱠᱟᱜ ᱜᱮᱭᱟ ᱡᱮ ᱟᱵᱚ ᱱᱚᱣᱟ ᱯᱚᱪᱷᱤᱢ ᱵᱟᱝᱞᱟ ᱨᱮᱱᱟᱜ ᱥᱚᱢᱩᱫᱨᱚ ᱨᱮᱱᱟᱜ ᱢᱤᱫᱴᱮᱱ ᱟᱹᱰᱤ ᱢᱟᱨᱟᱝ ᱡᱟᱭᱜᱟ ᱠᱟᱱᱟ ᱡᱟᱦᱟᱸ ᱫᱚ ᱫᱤᱜᱷᱟ ᱵᱚᱱ ᱢᱮᱛᱟᱜᱼᱟ ᱟᱨ ᱚᱱᱟ ᱫᱤᱜᱷᱟ ᱨᱮᱫᱚ ᱥᱚᱢᱩᱫᱨᱚ ᱧᱮᱞ ᱥᱟᱶ ᱥᱟᱶᱛᱮ ᱚᱱᱮ ᱚᱱᱮ ᱨᱮᱱᱟᱜ ᱟᱨᱚ ᱟᱭᱢᱟ ᱠᱟᱞᱪᱟᱨ ᱚᱱᱟ ᱠᱚᱨᱮᱱ ᱡᱟᱦᱟᱸ ᱦᱚᱲ ᱠᱚ ᱢᱮᱱᱟᱜ ᱠᱚᱣᱟ ᱩᱱᱠᱩ ᱥᱟᱶ ᱨᱚᱲ ᱜᱚᱞᱯᱚ ᱨᱮᱱᱟᱜ ᱢᱤᱫᱴᱟᱝ ᱟᱞᱟᱫᱟ ᱢᱚᱡᱟ ᱢᱮᱱᱟᱜᱼᱟ ᱥᱮ ᱱᱟᱹᱣᱠᱟᱹ ᱛᱮ ᱫᱮᱡ ᱠᱟᱛᱮ ᱤᱥᱴᱤᱢᱟᱨ ᱠᱚᱨᱮᱜ ᱫᱮᱡ ᱠᱟᱛᱮ ᱮᱠᱮᱵᱟᱨᱮ ᱥᱚᱢᱩᱫᱨᱚ ᱨᱮᱱᱟᱜ ᱛᱟᱞᱟ ᱠᱷᱚᱱᱟᱜ ᱨᱩᱣᱟᱹᱲ ᱦᱤᱡᱩᱜ ᱨᱮᱱᱟᱜ ᱢᱤᱫᱴᱟᱝ ᱟᱞᱟᱫᱟ ᱢᱚᱡᱟ ᱢᱮᱱᱟᱜᱼᱟ ᱤᱧ ᱚᱸᱰᱮ ᱢᱤᱫ ᱫᱷᱟᱣ ᱥᱮᱱ ᱫᱚ ᱦᱩᱭ ᱠᱟᱱᱟ ᱛᱚᱵᱩ ᱨᱮᱦᱚᱸ ᱚᱸᱰᱮ ᱟᱨᱚ ᱵᱟᱨᱼᱵᱟᱨ ᱜᱮ ᱥᱮᱱᱚᱜ ᱥᱟᱱᱟᱧᱟ ᱠᱟᱨᱚᱱ ᱫᱤᱜᱷᱟ ᱢᱤᱫᱴᱟᱝ ᱱᱚᱝᱠᱟᱱ ᱡᱟᱭᱜᱟ ᱠᱟᱱᱟ ᱡᱟᱦᱟᱸᱭ ᱫᱚ ᱡᱩᱫᱤ ᱢᱤᱫ ᱫᱷᱟᱣ ᱥᱮᱱ ᱠᱟᱱᱟ ᱛᱚ ᱩᱱᱤᱫᱚ ᱚᱱᱟ ᱡᱟᱭᱜᱟ ᱤᱫᱤ ᱠᱟᱛᱮ ᱦᱤᱲᱤᱧ ᱫᱚ ᱚᱦᱚᱭ ᱫᱟᱲᱮᱭᱟᱜ ᱠᱮᱭᱟ ᱛᱟᱪᱷᱟᱲᱟ ᱚᱸᱰᱮᱱᱟᱜ ᱡᱟᱦᱟᱸ ᱛᱟᱦᱮᱸ ᱨᱮᱱᱟᱜ ᱠᱷᱚᱨᱚᱪ ᱠᱷᱚᱨᱪᱟ ᱥᱮ ᱚᱸᱰᱮᱱᱟᱜ ᱚᱱᱟ ᱠᱚᱨᱮᱱᱟᱜ ᱟᱹᱰᱤ ᱵᱷᱟᱜᱮᱭᱟ ᱢᱟᱱᱮ ᱚᱸᱰᱮ ᱫᱚ ᱨᱟᱵᱟᱝ ᱫᱤᱱ ᱦᱚᱸ ᱩᱱᱟᱹᱜ ᱫᱚ ᱵᱟᱝ ᱨᱟᱵᱟᱝᱟ ᱚᱸᱰᱮ ᱫᱚ ᱨᱟᱵᱟᱝ ᱫᱤᱱ ᱦᱚᱸ ᱟᱨᱟᱢᱥᱮ ᱢᱤᱫᱴᱟᱝ ᱠᱚᱢᱵᱚᱞ ᱩᱭᱩ ᱠᱟᱛᱮ ᱥᱮ ᱱᱚᱝᱠᱟ ᱯᱮᱱ ᱡᱟᱢᱟ ᱠᱚ ᱥᱟᱫᱷᱟᱨᱚᱱ ᱦᱚᱨᱚᱜ ᱠᱟᱛᱮ ᱦᱚᱸᱢ ᱡᱟᱹᱯᱤᱫ ᱫᱟᱲᱮᱭᱟᱜᱼᱟ ᱵᱟᱝᱠᱷᱟᱱ ᱟᱨᱠᱚ ᱵᱚᱦᱩᱫ ᱡᱟᱭᱜᱟ ᱢᱮᱱᱟᱜᱼᱟ ᱡᱟᱦᱟᱸ ᱫᱚ ᱨᱟᱵᱟᱝ ᱫᱤᱱ ᱫᱚ ᱥᱳᱭᱮᱴᱟᱨ ᱟᱢᱟᱜ ᱢᱩᱡᱩᱜ ᱢᱚᱡᱟ ᱚᱱᱟᱠᱚ ᱵᱟᱢ ᱦᱚᱨᱚᱜ ᱞᱮᱠᱷᱟᱱ ᱵᱟᱢ ᱡᱟᱹᱯᱤᱫ ᱫᱟᱲᱮᱭᱟᱜᱼᱟ ᱢᱮᱱᱠᱷᱟᱱ ᱚᱸᱰᱮ ᱫᱚ ᱚᱱᱠᱟᱫᱚ ᱪᱮᱫ ᱦᱚᱸ ᱵᱟᱝ ᱚᱸᱰᱮ ᱫᱚ ᱮᱠᱫᱚᱢ ᱵᱟᱨᱚ ᱢᱟᱥ ᱜᱮ ᱢᱮᱱ ᱜᱟᱱᱚᱜᱼᱟ ᱯᱩᱨᱟᱹ ᱴᱷᱟᱱᱰᱟ ᱫᱚ ᱵᱟᱝ ᱛᱟᱦᱮᱱᱟ ᱢᱟᱱᱮ ᱜᱚᱨᱚᱢ ᱫᱤᱱᱦᱚᱸ ᱚᱸᱰᱮ ᱫᱚ ᱴᱷᱟᱱᱰᱟ ᱜᱮᱢ ᱵᱩᱡᱷᱟᱹᱣᱟ ᱴᱷᱟᱱᱰᱟ ᱫᱤᱱᱦᱚᱸ ᱜᱚᱨᱚᱢ ᱜᱮᱢ ᱵᱩᱡᱟ ᱢᱟᱱᱮ ᱚᱸᱰᱮ ᱫᱚ ᱟᱵᱚᱦᱟᱣᱟ ᱨᱮᱱᱟᱜ ᱥᱚᱢᱯᱩᱨᱱᱚ ᱵᱤᱯᱚᱨᱤᱛ ᱛᱟᱪᱷᱟᱲᱟ ᱚᱸᱰᱮ ᱫᱚ ᱧᱮᱞ ᱞᱮᱠᱟᱱᱟᱜ ᱫᱤᱜᱷᱟ ᱨᱮᱫᱚ ᱟᱭᱢᱟ ᱜᱚᱴᱟᱝ ᱡᱤᱱᱤᱥ ᱢᱮᱱᱟᱜᱼᱟ ᱚᱱᱟ ᱡᱟᱦᱟᱸ ᱥᱩᱢᱩᱫᱨᱚ ᱥᱩᱨ ᱨᱮᱜᱮ ᱢᱤᱫᱴᱟᱝ ᱥᱟᱭᱮᱱᱥ ᱥᱤᱴᱤ ᱢᱮᱱᱟᱜᱼᱟ ᱚᱸᱰᱮ ᱵᱚᱞᱚ ᱠᱟᱛᱮ ᱟᱢ ᱡᱮᱠᱳᱱᱳ ᱡᱤᱵᱽᱼᱡᱤᱭᱟᱹᱞᱤᱢ ᱧᱮᱞ ᱫᱟᱲᱮ ᱠᱚᱣᱟ ᱵᱤᱧ ᱛᱟᱹᱨᱩᱵᱽ ᱢᱟᱸᱜᱟᱲ ᱵᱷᱟᱹᱞᱩᱠ ᱚᱱᱠᱟᱱ ᱠᱚ ᱢᱮᱱᱟᱜ ᱠᱚᱣᱟ ᱚᱱᱟ ᱥᱟᱶᱛᱮ ᱚᱱᱟ ᱥᱩᱨ ᱨᱮᱜᱮ ᱟᱨᱚ ᱢᱤᱭᱩᱡᱤᱭᱟᱢ ᱢᱮᱱᱟᱜᱼᱟ ᱢᱤᱭᱩᱡᱤᱭᱟᱢ ᱨᱮ ᱟᱭᱢᱟ ᱨᱚᱠᱚᱢ ᱦᱚᱲᱮᱢ ᱧᱮᱞ ᱧᱟᱢ ᱠᱚᱣᱟ ᱡᱟᱦᱟᱸ ᱫᱚ ᱢᱟᱨᱮ ᱢᱟᱨᱮ ᱦᱚᱲ ᱚᱸᱰᱮ ᱠᱚ ᱵᱮᱱᱟᱣ ᱠᱟᱜ ᱠᱚᱣᱟ ᱩᱱᱠᱩ ᱠᱚᱢ ᱧᱮᱞ ᱫᱟᱲᱮ ᱠᱚᱣᱟ ᱮᱨᱯᱚᱨ ᱚᱱᱟ ᱠᱚᱨᱮᱜ ᱥᱚᱢᱩᱫᱨᱩ ᱨᱮ ᱟᱢ ᱡᱟᱦᱟᱸ ᱠᱚ ᱢᱮᱛᱟ ᱠᱚᱣᱟ ᱡᱷᱤᱱᱩᱠ ᱥᱮ ᱚᱱᱠᱟ ᱟᱨᱚ ᱡᱷᱤᱱᱩᱠ ᱨᱮᱱᱟᱜ ᱵᱮᱱᱟᱣ ᱟᱭᱢᱟ ᱨᱚᱠᱚᱢ ᱡᱤᱱᱤᱥ ᱡᱮᱢᱚᱱ ᱢᱟᱞᱟ ᱟᱨ ᱟᱹᱨᱥᱤ ᱠᱚ ᱞᱩᱛᱩᱨ ᱯᱟᱜᱽᱨᱟ ᱠᱚ ᱚᱱᱟᱠᱚ ᱥᱟᱸᱠ ᱠᱚ ᱟᱢ ᱠᱤᱨᱤᱧ ᱫᱟᱲᱮᱭᱟᱜᱼᱟ ᱡᱟᱦᱟᱸ ᱫᱚ ᱟᱵᱚᱣᱟᱜ ᱫᱳᱭᱱᱚᱱᱫᱤᱱ ᱡᱤᱵᱚᱱ ᱨᱮ ᱟᱹᱰᱤᱜᱮ ᱠᱟᱡᱽ ᱨᱮᱫᱚ ᱞᱟᱜᱟᱜ ᱛᱟᱵᱚᱱᱟ ᱛᱚ ᱤᱧ ᱢᱤᱫ ᱫᱷᱟᱣ ᱫᱚᱧ ᱥᱮᱱ ᱠᱟᱱ ᱜᱮᱭᱟ ᱟᱨ ᱵᱟᱠᱷᱟᱡ ᱱᱤᱛᱚᱜ ᱟᱨᱚ ᱠᱚᱭᱮᱠᱫᱤᱱ ᱛᱟᱭᱚ ᱜᱮ ᱥᱮᱱᱚᱜ ᱥᱟᱱᱟᱧ ᱠᱟᱱᱟ ᱥᱮᱱᱚᱜ ᱨᱮᱱᱟᱜ ᱤᱧᱟᱹᱜ ᱟᱹᱰᱤᱜᱮ ᱤᱪᱪᱷᱟᱹ ᱢᱮᱱᱟᱜ ᱛᱤᱧᱟ ᱛᱚ ᱤᱧ ᱨᱮᱱ ᱜᱟᱛᱮ ᱠᱚ ᱥᱟᱶ ᱜᱟᱯᱟᱞᱢᱟᱨᱟᱣ ᱦᱩᱭ ᱠᱟᱱᱟ ᱩᱱᱠᱩ ᱛᱤᱸᱥ ᱦᱟᱸᱜ ᱠᱚ ᱨᱮᱰᱤᱜ ᱠᱟᱱᱟ ᱩᱱᱠᱩ ᱨᱮᱰᱤ ᱞᱮᱱᱠᱷᱟᱱᱜᱮ ᱟᱞᱮ ᱴᱨᱮᱱ ᱴᱤᱠᱤᱴ ᱠᱟᱴᱟᱣ ᱠᱟᱛᱮ ᱟᱞᱮ ᱦᱟᱸᱜ ᱩᱥᱟᱹᱨᱟᱜᱮ ᱥᱮᱱᱚᱜ ᱨᱮᱱᱟᱜᱞᱮ ᱨᱤᱠᱟᱹᱭᱮᱫᱟ ᱛᱚᱵᱮ ᱟᱨᱚ ᱡᱩᱫᱤ ᱡᱟᱦᱟᱸᱭ ᱠᱚ ᱡᱩᱫᱤ ᱥᱮᱱᱚᱜ ᱨᱮᱱᱟᱜ ᱤᱪᱪᱷᱟᱹ ᱢᱮᱱᱟᱜ ᱛᱟᱯᱮ ᱠᱷᱟᱱ ᱟᱞᱮ ᱥᱟᱝ ᱯᱮ ᱡᱳᱜᱟᱡᱳᱜᱽ ᱫᱟᱲᱮᱭᱟᱛᱟᱵᱚᱱᱟ ᱥᱟᱱᱟᱢ ᱠᱚ ᱢᱤᱫ ᱥᱟᱝ ᱛᱮᱵᱚᱱ ᱥᱮᱱᱚᱜᱼᱟ